ᱵᱟᱸᱠᱩᱲᱟ ᱦᱚᱱᱚᱛ ᱨᱮᱫᱚ ᱢᱩᱬᱩᱛ ᱨᱟᱹᱥᱠᱟᱹ ᱟᱱᱟᱜ ᱠᱟᱢᱤᱼᱠᱟᱥᱱᱤ ᱵᱚᱱ ᱧᱮᱞ ᱞᱮᱠᱷᱟᱱ ᱡᱟᱥᱛᱤ ᱠᱟᱭᱛᱮ ᱪᱟᱥᱵᱟᱥ ᱠᱟᱛᱮ ᱜᱮᱠᱚ ᱟᱯᱟᱥᱤᱞᱤᱜᱼᱟ ᱟᱨ ᱪᱟᱥᱵᱟᱥ ᱠᱟᱛᱮ ᱜᱮ ᱨᱟᱹᱥᱠᱟᱹ ᱨᱚᱢᱚᱡ ᱦᱮᱱᱟᱜ ᱟᱠᱟᱫ ᱠᱚᱣᱟ ᱚᱱᱟ ᱪᱟᱥᱵᱟᱥ ᱚᱠᱛᱚ ᱜᱮ ᱧᱮᱞᱚᱜᱼᱟ ᱨᱚᱦᱚᱭ ᱯᱚᱨᱮ ᱦᱮᱲᱦᱮᱫ ᱡᱚᱠᱷᱚᱱ ᱢᱟᱴᱷ ᱠᱚᱨᱮ ᱟᱸᱡᱚᱢᱚᱜᱼᱟ ᱦᱮᱲᱦᱮᱫ ᱥᱮᱨᱮᱧ ᱠᱚ ᱟᱨ ᱨᱟᱹᱥᱠᱟᱹ ᱨᱮᱱᱟᱜ ᱮᱴᱟᱜ ᱦᱚᱨᱟ ᱠᱚᱫᱚ ᱞᱟᱹᱭ ᱜᱟᱱᱚᱜᱼᱟ ᱜᱟᱭᱟᱱ ᱦᱮᱯᱨᱟᱣ ᱮᱠᱟᱝᱠᱚ ᱱᱟᱴᱚᱠ ᱵᱚᱞ ᱠᱷᱮᱸᱞᱳᱰ ᱛᱮᱦᱚᱸ ᱨᱟᱹᱥᱠᱟᱹ ᱠᱚ ᱥᱟᱨᱥᱟᱣ ᱡᱚᱝᱟ ᱜᱟᱭᱟᱱ ᱠᱚᱫᱚ ᱜᱟᱭᱟᱱ ᱜᱟᱶᱛᱟ ᱠᱚ ᱜᱟᱭᱟᱱ ᱠᱚᱢᱯᱤᱴᱤᱥᱮᱱ ᱨᱮ ᱩᱫᱩᱜ ᱠᱟᱛᱮ ᱦᱚᱲ ᱠᱚ ᱨᱟᱹᱥᱠᱟᱹ ᱦᱚᱪᱚᱭᱮᱫ ᱠᱚᱣᱟ ᱵᱚᱞ ᱠᱷᱮᱞ ᱠᱷᱮᱸᱞᱳᱰ ᱛᱮᱦᱚᱸ ᱠᱷᱮᱹᱞ ᱠᱟᱛᱮ ᱟᱭᱢᱟ ᱦᱚᱲᱟᱜ ᱢᱚᱱᱮ ᱨᱮ ᱨᱟᱹᱥᱠᱟᱹ ᱠᱚ ᱟᱜᱩ ᱦᱚᱪᱚ ᱫᱟᱲᱮᱭᱟᱜ ᱠᱟᱱᱟ ᱤᱧᱟᱜ ᱥᱩᱨᱼᱥᱩᱯᱩᱨ ᱨᱮᱱᱟᱜ ᱠᱤᱪᱷᱩ ᱜᱟᱱ ᱚᱱᱠᱟᱱ ᱥᱤᱱᱮᱢᱟ ᱦᱚᱞ ᱠᱚ ᱢᱮᱱᱟᱜ ᱟᱠᱟᱫᱟ ᱠᱷᱮᱸᱞᱳᱰ ᱰᱟᱹᱦᱤ ᱦᱚᱸ ᱟᱭᱢᱟ ᱡᱟᱭᱜᱟ ᱠᱚᱨᱮ ᱦᱚᱸ ᱢᱮᱱᱟᱜ ᱟᱠᱟᱫᱟ ᱯᱟᱨᱠ ᱫᱚ ᱥᱩᱨᱼᱥᱩᱯᱩᱨ ᱠᱚᱨᱮ ᱵᱟᱱᱩᱜ ᱨᱮᱦᱚᱸ ᱵᱟᱸᱠᱩᱲᱟ ᱦᱚᱱᱚᱛ ᱥᱩᱨᱼᱥᱩᱯᱩᱨ ᱨᱮ ᱢᱤᱫᱼᱵᱟᱨ ᱯᱟᱨᱠ ᱠᱚ ᱧᱮᱞᱚᱜᱼᱟ ᱥᱤᱱᱮᱢᱟ ᱛᱷᱤᱭᱮᱴᱟᱨ ᱫᱚ ᱢᱤᱫ ᱦᱩᱰᱤᱧ ᱧᱚᱜ ᱢᱮᱱᱟᱜ ᱟᱠᱟᱫᱟ ᱚᱱᱟ ᱠᱚᱫᱚ ᱦᱩᱭᱩᱜ ᱠᱟᱱᱟ ᱠᱷᱮᱸᱞᱳᱰ ᱰᱟᱹᱦᱤ ᱫᱚ ᱟᱭᱢᱟ ᱴᱚᱴᱷᱟ ᱠᱚᱨᱮ ᱧᱮᱞ ᱧᱟᱢᱚᱜᱼᱟ ᱡᱮᱞᱮᱠᱟ ᱥᱚᱵᱚᱨᱡᱟᱠᱟ ᱟ ᱛᱩ ᱨᱮ ᱢᱤᱫ ᱵᱤ ᱮ ᱥᱮᱯᱷ ᱥᱯᱚᱴᱤᱝ ᱠᱞᱟᱵ ᱰᱟᱹᱦᱤ ᱚᱱᱟ ᱥᱩᱨᱼᱥᱩᱯᱩᱨ ᱟᱭᱢᱟ ᱚᱱᱠᱟᱱ ᱰᱟᱹᱦᱤ ᱠᱚ ᱢᱮᱱᱟᱜ ᱟᱠᱟᱫᱟ ᱯᱟᱨᱠ ᱫᱚ ᱵᱟᱸᱠᱩᱲᱟ ᱥᱩᱨᱼᱥᱩᱯᱩᱨ ᱠᱚᱨᱮ ᱜᱮ ᱢᱤᱫ ᱵᱟᱨ ᱧᱮᱞ ᱧᱟᱢᱚᱜ ᱠᱟᱱᱟ ᱥᱤᱱᱮᱢᱟ ᱛᱷᱤᱭᱮᱴᱟᱨ ᱦᱚᱞ ᱨᱮ ᱵᱚᱞᱚ ᱞᱟᱜᱤᱫ ᱴᱤᱠᱤᱴ ᱠᱟᱴᱣ ᱦᱩᱭᱩᱜᱼᱟ ᱫᱩᱣᱟᱹᱨ ᱨᱮᱫᱚ ᱴᱤᱠᱤᱴ ᱧᱮᱞ ᱠᱟᱛᱮ ᱠᱚ ᱵᱚᱞᱚ ᱦᱚᱪᱚᱣᱟᱜᱼᱟ ᱯᱟᱨᱠ ᱨᱮᱦᱚᱸ ᱚᱱᱠᱟᱜᱮ ᱴᱤᱠᱤᱴ ᱠᱟᱴᱟᱣ ᱦᱩᱭᱩᱜᱼᱟ ᱯᱟᱨᱠ ᱨᱮᱱᱟᱜ ᱜᱮᱴ ᱨᱮ ᱩᱫᱩᱜ ᱠᱟᱛᱮ ᱵᱚᱞᱚ ᱦᱩᱭᱩᱜᱼᱟ ᱟᱨ ᱚᱱᱠᱟ ᱜᱮ ᱱᱚᱶᱟ ᱥᱩᱨᱼᱥᱩᱯᱩᱨ ᱠᱷᱮᱞᱳᱸᱰ ᱰᱟᱦᱤ ᱠᱮᱨᱚ ᱚᱱᱠᱟᱱ ᱴᱤᱠᱤᱴ ᱥᱮ ᱜᱚᱱᱚᱝ ᱦᱟᱛᱟᱣ ᱠᱟᱛᱮ ᱫᱚ ᱠᱷᱮᱞ ᱧᱮᱞ ᱫᱚ ᱵᱟᱝ ᱚᱱᱟᱫᱚ ᱵᱤᱱᱟᱹ ᱜᱚᱱᱚᱝ ᱛᱮᱜᱮ ᱧᱮᱞ ᱧᱟᱢ ᱜᱟᱱᱚᱜᱼᱟ ᱱᱚᱝᱠᱟ ᱠᱟᱛᱮ ᱜᱮ ᱱᱚᱣᱟ ᱵᱟᱸᱠᱩᱲᱟ ᱦᱚᱱᱚᱛ ᱨᱮᱱ ᱨᱟᱹᱥᱠᱟᱹ ᱨᱚᱢᱚᱡ ᱨᱮᱱᱟᱜ ᱯᱟᱱᱛᱷᱟ ᱞᱟᱹᱭ ᱜᱟᱱᱚᱜᱼᱟ